ᱟᱞᱮᱭᱟᱜ ᱜᱷᱟᱨᱚᱸᱡᱽ ᱨᱮ ᱟᱭᱢᱟ ᱜᱮ ᱠᱟᱹᱢᱤ ᱠᱟᱹᱥᱱᱤᱵᱚᱸᱜᱟ ᱵᱩᱨᱩ ᱢᱮᱱᱟᱜ ᱛᱟᱞᱮᱭᱟ ᱚᱱᱟ ᱵᱚᱸᱜᱟ ᱚᱲᱟᱜ ᱛᱟᱞᱟ ᱨᱮᱫᱚ ᱤᱧ ᱫᱚ ᱵᱟᱹᱧ ᱥᱮᱞᱮᱫ ᱵᱟᱲᱟ ᱟᱠᱟᱱᱛᱮ ᱤᱧ ᱫᱚ ᱵᱟᱹᱧ ᱥᱮᱬᱟ ᱟᱠᱟᱫᱟ ᱪᱮᱫᱟᱜ ᱥᱮ ᱚᱲᱟᱜ ᱨᱮ ᱟᱭᱳ ᱵᱟᱵᱟ ᱢᱮᱱᱟᱜ ᱠᱚᱣᱟ ᱚᱱᱟᱛᱮ ᱮᱠᱷᱚᱱᱚ ᱟᱣᱨᱤ ᱠᱚ ᱥᱮᱬᱟ ᱟᱹᱧᱟᱹ ᱵᱟᱧᱪᱟᱣ ᱛᱟᱦᱮᱸ ᱠᱷᱟᱹᱛᱤᱨ ᱡᱚᱢᱟᱜ ᱡᱚᱢᱟᱜ ᱧᱩᱣᱟᱜ ᱫᱚᱨᱠᱟᱨ ᱜᱮᱭᱟ ᱚᱱᱟᱛᱮ ᱪᱟᱥ ᱵᱟᱥ ᱫᱚ ᱟᱹᱰᱤ ᱞᱟᱹᱠᱛᱤ ᱜᱮᱭᱟ